ᱨᱟᱱ ᱫᱚ ᱜᱚᱱᱚᱝ ᱜᱮᱭᱟ ᱟᱨ ᱨᱟᱱ ᱫᱚ ᱢᱟᱹᱱᱢᱤ ᱠᱚ ᱨᱩᱣᱟᱹ ᱦᱟᱥᱩᱜ ᱨᱮᱫᱚ ᱠᱚ ᱞᱟᱜᱟᱜ ᱞᱟᱜᱟᱣ ᱜᱮᱭᱟ ᱤᱧᱟᱜ ᱟᱨᱡᱟᱣ ᱨᱮᱭᱟᱜ ᱡᱟᱦᱟᱱ ᱴᱟᱠᱟ ᱠᱚ ᱠᱟᱹᱣᱰᱤ ᱠᱚ ᱧᱟᱢᱟᱹᱧ ᱚᱱᱟ ᱤᱧᱟᱹᱜ ᱨᱩᱣᱟᱹ ᱦᱟᱹᱥᱩ ᱨᱮ ᱢᱚᱬᱮ ᱦᱟᱡᱟᱨ ᱜᱟᱱ ᱫᱚ ᱥᱮᱨᱢᱟ ᱨᱮ ᱠᱷᱚᱨᱚᱪᱚᱜ ᱟ ᱤᱧ ᱥᱚᱨᱠᱟᱨᱤ ᱦᱚᱲᱢᱚ ᱥᱟᱶᱟᱨ ᱛᱟᱞᱢᱟ ᱠᱷᱚᱱ ᱵᱤᱱ ᱜᱚᱱᱚᱝᱛᱮ ᱢᱟᱦᱟᱸ ᱨᱟᱱᱤᱧ ᱧᱟᱢᱟ ᱟᱨ ᱚᱱᱟ ᱦᱚᱲᱢᱚ ᱥᱟᱶᱟᱨ ᱛᱟᱞᱢᱟ ᱨᱮᱫᱚ ᱥᱚᱨᱠᱟᱨᱤ ᱰᱟᱠᱛᱟᱨ ᱠᱚᱦᱚᱸ ᱢᱮᱱᱟᱜ ᱠᱚᱣᱟ ᱚᱸᱰᱮ ᱫᱚ ᱯᱚᱭᱥᱟ ᱠᱚᱲᱤ ᱵᱟᱝ ᱞᱟᱜᱟᱜ ᱟ ᱚᱱᱟᱛᱮ ᱟᱵᱚ ᱨᱮᱸᱜᱮᱡ ᱦᱚᱲ ᱦᱚᱸ ᱚᱸᱰᱮ ᱚᱱᱟ ᱦᱚᱲᱢᱚ ᱥᱟᱶᱟᱨ ᱛᱟᱞᱢᱟ ᱠᱷᱚᱱ ᱨᱟᱱ ᱟᱹᱜᱩ ᱠᱟᱛᱮᱫ ᱚᱸᱰᱮ ᱜᱮ ᱵᱷᱚᱨᱥᱟ ᱛᱟᱠᱚ ᱵᱤᱱ ᱜᱚᱱᱚᱝᱛᱮ ᱥᱟᱱᱟᱢᱟᱜ ᱨᱟᱱ ᱧᱟᱢᱚᱜᱼᱟ ᱟᱨ ᱰᱟᱠᱛᱟᱨ ᱠᱚᱦᱚ ᱸ ᱨᱩᱣᱟᱹᱼᱦᱟᱹᱥᱩ ᱨᱮᱱᱟᱜ ᱨᱟᱱ ᱠᱚᱠᱚ ᱮᱢᱚᱜᱼᱟ